ᱵᱟᱯᱞᱟ ᱫᱚ ᱤᱧᱫᱚ ᱟᱹᱰᱤ ᱨᱟᱹᱥᱠᱟᱹᱧ ᱵᱩᱡᱷᱟᱹᱣᱟ ᱪᱮᱫᱟᱜ ᱥᱮ ᱵᱟᱯᱞᱟ ᱨᱮ ᱠᱟᱡᱟᱠ ᱠᱚ ᱮᱱᱮᱡ ᱥᱮᱨᱮᱧᱟ ᱠᱩᱲᱤ ᱦᱚᱲ ᱥᱮ ᱠᱚᱲᱟ ᱠᱚᱦᱚᱸ ᱥᱚᱜᱚᱭᱟᱠᱚ ᱟᱫᱚ ᱱᱤᱭᱟᱹᱛᱮ ᱟᱹᱰᱤ ᱨᱟᱹᱥᱠᱟᱹᱧ ᱵᱩᱡᱷᱟᱹᱣᱟ ᱪᱮᱫᱟᱜ ᱵᱟᱯᱞᱟ ᱚᱱᱠᱟᱱ ᱡᱤᱱᱤᱥ ᱠᱟᱱᱟ ᱵᱚᱞᱮ ᱚᱠᱟ ᱨᱮᱫᱚ ᱢᱤᱫᱴᱮᱱ ᱠᱩᱲᱤ ᱟᱨ ᱢᱤᱫᱴᱮᱱ ᱠᱚᱲᱟ ᱚᱠᱚᱭ ᱫᱚ ᱟᱹᱠᱤᱱ ᱠᱩᱥᱤᱛᱮ ᱟᱹᱠᱤᱱᱟᱜ ᱡᱤᱵᱚᱱ ᱵᱤᱛᱟᱹᱣ ᱞᱟᱹᱜᱤᱫ ᱵᱚᱞᱮ ᱠᱚ ᱢᱤᱫ ᱴᱷᱮᱱ ᱠᱤᱱᱟᱹ ᱟᱹᱛᱩ ᱦᱚᱲ ᱢᱚᱬᱮ ᱦᱚᱲ ᱤᱭᱟᱹ ᱛᱮ ᱟᱨ ᱚᱱᱟ ᱨᱮᱭᱟᱜ ᱯᱚᱨᱚᱢ ᱯᱚᱨᱟ ᱟᱹᱰᱤ ᱢᱚᱡᱽ ᱜᱮᱭᱟ ᱪᱮᱫᱟᱜ ᱥᱮ ᱚᱱᱟᱨᱮ ᱮᱦᱚᱵ ᱫᱚ ᱨᱟᱭᱵᱟᱨᱤᱡ ᱠᱚ ᱠᱳᱞᱮᱭᱟ ᱤᱱᱟᱹ ᱠᱟᱛᱮᱫ ᱨᱟᱭᱵᱟᱨᱤᱡ ᱮ ᱪᱟᱞᱟᱜᱼᱟ ᱠᱩᱲᱤ ᱛᱟᱠᱚ ᱴᱷᱮᱱ ᱠᱩᱲᱤ ᱛᱟᱠᱚ ᱨᱮᱱ ᱞᱟᱹᱭ ᱠᱟᱛᱮᱫ ᱤᱱᱟᱹᱛᱮ ᱠᱚᱲᱟ ᱛᱟᱠᱚ ᱴᱷᱮᱱ ᱞᱟᱹᱭ ᱠᱟᱛᱮᱫ ᱤᱱᱟᱹᱛᱮ ᱠᱚᱲᱟᱨᱮᱱ ᱛᱟᱠᱚᱭ ᱞᱟᱹᱭ ᱠᱚᱣᱟ ᱤᱱᱟᱹᱛᱮ ᱞᱟᱹᱭ ᱠᱟᱛᱮᱫ ᱵᱟᱱᱟᱨ ᱠᱩᱥᱤ ᱨᱟᱹᱡᱤ ᱠᱤ ᱵᱚᱞᱮ ᱠᱤᱱ ᱧᱮᱯᱮᱞᱚᱜᱼᱟ ᱠᱤᱱ ᱵᱚᱞᱮ ᱠᱩᱲᱤ ᱦᱚᱸ ᱠᱚᱲᱟᱭ ᱧᱮᱞᱮᱭᱟ ᱠᱚᱲᱟ ᱦᱚᱸ ᱠᱩᱲᱤ ᱧᱮᱞᱮᱭᱟᱭ ᱤᱱᱟᱹ ᱵᱟᱫ ᱛᱮ ᱥᱩᱱᱩᱢ ᱠᱚ ᱚᱡᱚᱜᱮᱭᱟ ᱵᱟᱹᱦᱩ ᱠᱩᱲᱤ ᱥᱮ ᱡᱟᱶᱟᱭ ᱠᱚᱲᱟ ᱵᱟᱱᱟᱨ ᱠᱚ ᱚᱡᱚᱜ ᱠᱤᱱᱟ ᱤᱱᱟᱹ ᱠᱟᱛᱮᱫ ᱛᱟᱭᱚᱢ ᱛᱮ ᱵᱟᱯᱞᱟ ᱨᱮᱭᱟᱜ ᱠᱚ ᱱᱮᱰᱟᱭᱟ ᱱᱮᱰᱟ ᱠᱟᱛᱮᱫ ᱫᱚᱸ ᱠᱚᱲᱟ ᱟᱡ ᱨᱮᱱ ᱵᱟᱹᱨᱭᱟᱹᱛ ᱠᱚ ᱥᱟᱶ ᱥᱮ ᱰᱚᱢ ᱠᱚ ᱱᱤᱭᱟᱹ ᱠᱩᱲᱤ ᱛᱟᱠᱚ ᱟᱹᱛᱩᱭ ᱪᱟᱞᱟᱜᱼᱟ ᱠᱩᱲᱤ ᱛᱟᱠᱚ ᱟᱹᱛᱩ ᱪᱟᱞᱟᱣ ᱠᱟᱛᱮᱫ ᱠᱩᱲᱤ ᱛᱟᱠᱚ ᱟᱹᱛᱩ ᱪᱟᱞᱟᱣ ᱠᱟᱛᱮᱫ ᱚᱸᱰᱮ ᱫᱚ ᱠᱩᱲᱤ ᱛᱟᱠᱚ ᱨᱮᱱ ᱠᱚ ᱫᱟᱨᱟᱢᱮᱭᱟ ᱥᱮ ᱟᱹᱛᱩ ᱦᱚᱲ ᱠᱚ ᱫᱟᱨᱟᱢᱮᱭᱟ ᱟᱨ ᱤᱱᱟᱹ ᱠᱟᱛᱮᱫ ᱫᱟᱨᱟᱢ ᱥᱚᱢᱚᱭ ᱟᱭᱢᱟ ᱨᱚᱠᱚᱢ ᱮᱱᱮᱡ ᱥᱮᱨᱮᱧ ᱦᱩᱭᱩᱜᱼᱟ ᱪᱮᱫ ᱠᱚ ᱢᱮᱱᱟ ᱰᱚᱢ ᱠᱚ ᱚᱠᱚᱭ ᱠᱚ ᱛᱟᱦᱮᱱ ᱩᱱᱠᱩ ᱠᱚ ᱮᱱᱛᱮᱫ ᱦᱟᱲᱟᱢ ᱦᱚᱲ ᱥᱮ ᱠᱚᱲᱟ ᱦᱚᱲ ᱫᱚ ᱱᱟᱹᱴᱩᱣᱟᱹ ᱠᱚ ᱫᱚᱱᱟ ᱟᱨ ᱟᱭᱳ ᱡᱚᱱᱟ ᱛᱟᱠᱚ ᱫᱚ ᱪᱮᱫ ᱢᱮᱱᱟ ᱫᱚᱝ ᱠᱚ ᱮᱱᱮᱡᱼᱟ ᱤᱱᱟᱹ ᱠᱟᱛᱮᱫ ᱩᱱᱤ ᱫᱟᱨᱟᱢ ᱟᱹᱜᱩ ᱠᱟᱛᱮᱫ ᱢᱟᱱᱮ ᱚᱲᱟᱜ ᱨᱮ ᱛᱟᱭᱚᱢ ᱛᱮ ᱥᱤᱝᱨᱟᱹᱫᱟᱱ ᱞᱟᱹᱜᱤᱫ ᱩᱱᱤ ᱠᱩᱲᱤ ᱠᱚ ᱥᱟᱯᱲᱟᱣ ᱮᱭᱟ ᱥᱤᱝᱨᱟᱹᱫᱟᱱ ᱞᱟᱹᱜᱤᱫ ᱠᱚ ᱥᱟᱯᱲᱟᱣ ᱮᱭᱟ ᱛᱟᱭᱚᱢ ᱛᱮ ᱥᱤᱝᱨᱟᱹᱫᱟᱱ ᱦᱩᱭᱩᱜᱼᱟ ᱤᱱᱟᱹ ᱠᱟᱛᱮᱫ ᱟᱭᱢᱟ ᱤᱱᱟᱹ ᱠᱟᱛᱮᱫ ᱥᱤᱝᱨᱟᱹᱫᱟᱱ ᱦᱩᱭ ᱠᱟᱛᱮᱫ ᱛᱟᱭᱚᱢ ᱛᱮ ᱟᱭᱢᱟ ᱨᱚᱠᱚᱢ ᱤᱭᱟᱹ ᱪᱟᱞᱟᱜᱼᱟ ᱚᱠᱟ ᱨᱮᱫᱚ ᱯᱮᱲᱟ ᱦᱚᱲ ᱠᱚ ᱦᱮᱡ ᱠᱚᱜᱼᱟ ᱩᱱᱠᱩ ᱩᱱᱠᱤᱱ ᱠᱚ ᱫᱟᱱ ᱟᱠᱤᱱᱟ ᱵᱟᱯᱞᱟ ᱨᱮ ᱤᱱᱟᱹ ᱵᱟᱫ ᱡᱚᱠᱷᱚᱱ ᱡᱚᱠᱷᱚᱱ ᱠᱩᱲᱤ ᱛᱟᱠᱚ ᱚᱲᱟᱜ ᱠᱷᱚᱱ ᱵᱤᱫᱟᱹᱭ ᱦᱩᱭᱩᱜᱼᱟ ᱤᱱᱟᱹ ᱠᱟᱛᱮᱫ ᱫᱚ ᱠᱚᱲᱟ ᱮᱱᱛᱮᱫ ᱩᱱᱤ ᱵᱟᱹᱦᱩ ᱠᱩᱲᱤ ᱟᱠᱚ ᱟᱹᱛᱩ ᱛᱮᱭ ᱤᱫᱤᱭᱮᱭᱟᱭ ᱚᱸᱰᱮ ᱦᱚᱸ ᱩᱱᱠᱩ ᱟᱹᱛᱩ ᱨᱮ ᱚᱱᱠᱟ ᱜᱮ ᱦᱩᱭᱩᱜᱼᱟ ᱫᱟᱨᱟᱢ ᱫᱟᱜ ᱦᱩᱭᱩᱜᱼᱟ ᱯᱷᱤᱨ ᱚᱸᱰᱮ ᱦᱚᱲ ᱠᱚ ᱮᱱᱮᱡ ᱟᱠᱚ ᱨᱟᱹᱥᱠᱟᱹ ᱟᱠᱚ ᱥᱮᱨᱮᱧ ᱟᱠᱚ ᱚᱱᱠᱟ ᱜᱮ ᱪᱟᱞᱟᱜᱼᱟ ᱟᱫᱚ ᱵᱟᱯᱞᱟ ᱨᱮᱫᱚ ᱢᱟᱱᱮ ᱢᱤᱫᱴᱮᱱ ᱥᱟᱱᱛᱟᱲ ᱵᱟᱯᱞᱟ ᱨᱮ ᱟᱹᱰᱤ ᱨᱟᱹᱥᱠᱟᱹ ᱜᱮ ᱟᱹᱭᱠᱟᱜᱼᱟ ᱪᱮᱫᱟᱜ ᱮᱱᱛᱮᱫ ᱟᱭᱢᱟ ᱫᱤᱱ ᱪᱟᱞᱟᱜᱼᱟ ᱢᱟᱱᱮ ᱠᱚᱢ ᱥᱮ ᱠᱚᱢ ᱟᱢ ᱥᱟᱛ ᱫᱤᱱ ᱜᱟᱱ ᱪᱟᱞᱟᱜᱼᱟ ᱱᱚᱣᱟ ᱵᱟᱯᱞᱟ ᱟᱨ ᱥᱟᱛ ᱫᱤᱱ ᱨᱮ ᱥᱟᱛ ᱫᱤᱱ ᱜᱮᱠᱚ ᱮᱱᱮᱡᱼᱟ ᱦᱚᱲ ᱢᱟᱰᱣᱟ ᱞᱟᱛᱟᱨ ᱨᱮ ᱠᱩᱲᱤ ᱠᱚᱫᱚ ᱠᱚ ᱮᱱᱮᱡᱼᱟ ᱥᱮᱨᱮᱧ ᱟᱠᱚ ᱠᱚᱲᱟ ᱠᱚᱫᱚ ᱠᱚ ᱥᱚᱜᱚᱭᱟ ᱚᱱᱠᱟ ᱜᱮ ᱟᱹᱰᱤ ᱨᱟᱹᱥᱠᱟᱹ ᱟᱹᱭᱠᱟᱹᱜᱼᱟ ᱪᱮᱫᱟᱜ ᱥᱮ ᱠᱩᱲᱤᱼᱠᱚᱲᱟ ᱢᱤᱞᱟᱹᱣ ᱛᱮ ᱡᱚᱛᱚ ᱠᱚ ᱛᱟᱦᱮᱱᱟ ᱥᱮ ᱟᱹᱛᱩ ᱦᱚᱲ ᱠᱚᱦᱚᱸ ᱨᱟᱹᱥᱠᱟᱹ ᱛᱮ ᱟᱨ ᱚᱱᱟ ᱵᱟᱯᱞᱟ ᱨᱮᱫᱚ ᱡᱟᱹᱥᱛᱤ ᱫᱚ ᱫᱚᱝ ᱥᱮᱨᱮᱧ ᱜᱮ ᱪᱟᱞᱟᱜᱼᱟ ᱫᱚᱝ ᱜᱮᱠᱚ ᱥᱮᱨᱮᱧᱟ ᱡᱟᱹᱥᱛᱤ ᱫᱚ ᱥᱮ ᱫᱚᱝ ᱥᱮᱨᱮᱧ ᱜᱮ ᱠᱩᱲᱤ ᱠᱚᱫᱚ ᱠᱚ ᱥᱮᱨᱮᱧ ᱟᱠᱚ ᱮᱱᱮᱡ ᱟᱠᱚ ᱟᱨ ᱥᱮᱨᱮᱧ ᱟᱠᱚ ᱠᱚᱲᱟ ᱠᱚᱫᱚ ᱥᱚᱜᱚᱭᱟᱠᱚ ᱟᱨ ᱟᱹᱰᱤ ᱨᱟᱹᱥᱠᱟᱹ ᱱᱚᱝᱠᱟ ᱞᱮᱠᱟᱛᱮ ᱟᱹᱭᱠᱟᱹᱜᱼᱟ ᱛᱳ ᱵᱟᱯᱞᱟ ᱨᱮᱫᱚ ᱤᱧᱦᱚᱸ ᱟᱹᱰᱤ ᱨᱟᱹᱥᱠᱟᱹᱧ ᱟᱹᱭᱠᱟᱹᱣᱟ ᱟᱨ ᱚᱱᱟ ᱥᱟᱱᱛᱟᱲᱟᱜ ᱨᱤᱛᱤ ᱨᱮᱣᱟᱡᱽ ᱵᱚᱞᱮ ᱟᱵᱚ ᱥᱟᱱᱛᱟᱲᱟᱜ ᱨᱤᱛᱤ ᱨᱮᱣᱟᱡᱽ ᱠᱟᱱᱟ ᱚᱱᱟ ᱦᱚᱸ ᱟᱹᱰᱤ ᱢᱚᱡᱽ ᱤᱧ ᱟᱹᱭᱠᱟᱹᱣᱟ ᱪᱮᱫᱟᱜ ᱥᱮ ᱮᱴᱟᱜ ᱠᱚ ᱡᱟᱹᱛ ᱨᱮᱱ ᱫᱚ ᱮᱴᱟᱜ ᱵᱟᱯᱞᱟ ᱨᱮᱫᱚ ᱚᱱᱠᱟ ᱵᱟᱝ ᱦᱩᱭᱩᱜᱼᱟ ᱢᱤᱫ ᱫᱤᱱ ᱨᱮᱜᱮ ᱪᱟᱵᱟᱜᱼᱟ ᱢᱮᱱᱠᱷᱟᱱ ᱟᱵᱚ ᱥᱟᱱᱛᱟᱲᱟᱜ ᱵᱟᱯᱞᱟ ᱫᱚ ᱮᱱᱛᱮᱫ ᱟᱭᱢᱟ ᱫᱤᱱ ᱪᱟᱞᱟᱜᱼᱟ ᱨᱟᱹᱥᱠᱟᱹ ᱦᱚᱸ ᱚᱱᱟ ᱞᱮᱠᱟᱛᱮ ᱟᱭᱢᱟ ᱫᱤᱱ ᱛᱟᱦᱮᱱᱟ ᱛᱳ ᱟᱹᱰᱤ ᱨᱟᱹᱥᱠᱟᱹᱧ ᱟᱹᱭᱠᱟᱹᱣᱟ ᱤᱧᱫᱚ ᱵᱟᱯᱞᱟ ᱨᱮᱫᱚ